ᱟᱵᱚ ᱢᱟᱹᱱᱢᱤ ᱫᱚ ᱥᱩᱠ ᱵᱷᱚᱜᱽᱼᱟᱱ ᱦᱚᱲ ᱠᱟᱱᱟ ᱵᱚᱱ ᱚᱱᱟ ᱛᱮ ᱥᱩᱠ ᱜᱮ ᱟᱹᱰᱤ ᱞᱚᱜᱚᱱ ᱵᱚᱱ ᱠᱷᱚᱡᱚᱜᱼᱟ ᱫᱟᱬᱟᱱ ᱦᱚᱸ ᱢᱤᱫ ᱴᱮᱱ ᱡᱟᱦᱟᱸ ᱫᱚ ᱥᱩᱠ ᱵᱷᱚᱜᱽ ᱞᱮᱠᱟᱱᱟᱜ ᱜᱮ ᱡᱟᱭᱜᱟ ᱜᱮ ᱠᱟᱱᱟ ᱚᱱᱟᱛᱮ ᱡᱟᱦᱟᱱᱟᱜ ᱴᱚᱴᱷᱟ ᱛᱮ ᱥᱟᱸᱜᱷᱟᱨ ᱥᱮ ᱫᱟᱬᱟᱱ ᱞᱟᱜᱟᱱ ᱛᱮᱵᱚᱱ ᱥᱮᱱᱚᱜᱼᱟ ᱢᱮᱱᱞᱮᱠᱷᱟᱱ ᱚᱱᱟ ᱞᱟᱦᱟ ᱨᱮᱫᱚ ᱟᱵᱚ ᱪᱮᱫ ᱞᱮᱠᱟ ᱛᱮᱵᱚᱱ ᱪᱟᱞᱟᱜᱼᱟ ᱟᱨ ᱪᱮᱫ ᱛᱮᱵᱚᱱ ᱪᱟᱞᱟᱜᱼᱟ ᱪᱤᱠᱟᱹ ᱞᱮᱠᱟᱛᱮᱵᱚᱱ ᱪᱟᱞᱟᱜᱼᱟ ᱡᱟᱭ ᱛᱮ ᱱᱟᱭ ᱛᱮ ᱱᱟᱯᱟᱭ ᱛᱮᱵᱚᱱ ᱪᱟᱞᱟᱜ ᱢᱟ ᱚᱱᱟ ᱠᱷᱟᱹᱛᱤᱨ ᱛᱮ ᱞᱟᱦᱟ ᱠᱷᱚᱱ ᱢᱚᱱᱮ ᱨᱮᱫᱚ ᱢᱤᱫᱴᱮᱱ ᱥᱩᱠ ᱵᱷᱚᱜᱽ ᱵᱚᱱ ᱨᱤᱠᱟᱹᱭᱟ